ᱯᱩᱨᱩᱞᱤᱭᱟᱹ ᱦᱚᱱᱚᱛ ᱨᱮᱫᱚ ᱟᱭᱢᱟ ᱞᱮᱠᱟᱱ ᱯᱚᱨᱚᱵᱽ ᱦᱩᱭᱩᱜᱼᱟ ᱵᱟᱦᱟ ᱥᱚᱨᱦᱟᱭ ᱠᱟᱨᱟᱢ ᱢᱟᱜ ᱢᱚᱬᱮ ᱛᱟᱨᱯᱚᱨ ᱤᱭᱟᱹ ᱪᱮᱫ ᱠᱚ ᱢᱮᱱᱟ ᱥᱮᱸᱫᱽᱨᱟ ᱯᱚᱨᱚᱵᱽ ᱡᱚᱛᱚ ᱯᱚᱨᱚᱵᱽ ᱢᱟᱱᱮ ᱡᱚᱛᱚ ᱞᱮᱠᱟᱱ ᱯᱚᱨᱚᱵᱽ ᱜᱮ ᱦᱩᱭᱩᱜᱼᱟ ᱠᱟᱨᱟᱢ ᱛᱚ ᱡᱟᱦᱟᱸ ᱯᱚᱨᱚᱵᱽ ᱠᱚ ᱤᱧ ᱟᱞᱮ ᱱᱚᱣᱟ ᱟᱛᱳ ᱨᱮ ᱦᱩᱭᱩᱜᱼᱟ ᱚᱱᱟ ᱠᱚᱫᱚ ᱦᱩᱭᱩᱜ ᱠᱟᱱᱟ ᱵᱟᱦᱟ ᱯᱚᱨᱚᱵᱽ ᱢᱟᱜ ᱢᱚᱬᱮ ᱟᱨ ᱥᱚᱦᱨᱟᱭ ᱥᱮᱸᱫᱽᱨᱟ ᱯᱚᱨᱚᱵᱽ ᱢᱟ ᱟᱡᱳᱫᱤᱭᱟᱹ ᱨᱮ ᱢᱮᱱᱟᱜᱼᱟ ᱥᱮᱸᱫᱽᱨᱟ ᱨᱮᱠᱚ ᱦᱤᱡᱩᱜᱼᱟ ᱟᱹᱰᱤ ᱥᱟᱺᱜᱤᱧ ᱥᱟᱺᱜᱤᱧ ᱠᱚᱨᱮᱱ ᱦᱚᱲ ᱠᱚ ᱦᱮᱸ ᱟᱹᱰᱤ ᱥᱟᱺᱜᱤᱧ ᱥᱟᱺᱜᱤᱧ ᱠᱚᱨᱮᱱ ᱦᱚᱲ ᱠᱚ ᱦᱤᱡᱩᱜᱼᱟ ᱟᱨ ᱱᱚᱸᱰᱮ ᱠᱚ ᱥᱮᱸᱫᱽᱨᱟ ᱵᱤᱨ ᱨᱮ ᱚᱡᱳᱫᱽᱫᱷᱟ ᱚᱱᱟ ᱤᱭᱟᱹ ᱨᱮᱠᱚ ᱥᱮᱸᱫᱽᱨᱟᱭᱟ ᱵᱟᱦᱟ ᱯᱚᱨᱚᱵᱽ ᱫᱚᱠᱚ ᱟᱞᱮ ᱵᱟᱦᱟ ᱯᱚᱨᱚᱵᱽ ᱯᱟᱨᱚᱢ ᱮᱱᱟ ᱢᱤᱫ ᱱᱚᱜᱼᱚᱸᱭ ᱠᱤᱪᱷᱩ ᱫᱤᱱ ᱞᱟᱦᱟ ᱜᱮ ᱯᱷᱟᱹᱜᱩᱱ ᱪᱟᱸᱫᱳ ᱨᱮᱭᱟᱜ ᱠᱩᱱᱟᱹᱢᱤ ᱨᱮ ᱵᱟᱦᱟ ᱯᱚᱨᱚᱵᱽ ᱫᱚ ᱯᱮ ᱢᱟᱦᱟ ᱠᱚ ᱢᱟᱱᱟᱭᱟ ᱩᱢ ᱢᱟᱦᱟ ᱥᱟᱹᱨᱫᱤ ᱢᱟᱦᱟ ᱟᱨ ᱡᱟᱞᱮ ᱢᱟᱦᱟ ᱦᱮᱸ ᱥᱟᱹᱨᱫᱤ ᱢᱟᱦᱟ ᱦᱤᱞᱳᱜ ᱫᱚ ᱥᱟᱹᱨᱫᱤ ᱢᱟᱦᱟ ᱦᱤᱞᱳᱜ ᱫᱚ ᱱᱟᱭᱠᱮ ᱱᱟᱭᱠᱮ ᱢᱟᱹᱡᱷᱤ ᱵᱟᱵᱟᱠᱚ ᱩᱱᱠᱩ ᱩᱯᱟᱹᱥ ᱛᱮᱠᱚ ᱛᱟᱦᱮᱱᱟ ᱟᱨ ᱡᱟᱦᱮᱨ ᱨᱮᱠᱚ ᱵᱚᱸᱜᱟᱼᱵᱩᱨᱩᱭᱟ ᱟᱨ ᱟᱛᱳ ᱨᱮᱱ ᱦᱚᱲ ᱠᱚᱦᱚᱸ ᱪᱟᱞᱟᱜ ᱟᱞᱮ ᱟᱹᱭᱩᱵ ᱵᱮᱞᱟ ᱟᱨ ᱮᱱᱮᱡ ᱥᱮᱨᱮᱧ ᱟᱞᱮ ᱛᱩᱢᱫᱟᱜ ᱴᱟᱢᱟᱠ ᱟᱛᱮᱜ ᱦᱮᱸ ᱡᱟᱦᱮᱨ ᱤᱭᱟᱹᱨᱮ ᱟᱨ ᱫᱚᱥᱨᱟ ᱦᱤᱞᱳᱜ ᱫᱚ ᱡᱟᱞᱮ ᱦᱤᱞᱳᱜ ᱫᱚ ᱦᱚᱞᱤ ᱦᱚᱞᱤ ᱦᱩᱭᱩᱜᱼᱟ ᱟᱨ ᱥᱚᱨᱦᱟᱭ ᱯᱚᱨᱚᱵᱽ ᱦᱚᱸ ᱤᱱᱠᱟᱹ ᱜᱮ ᱢᱚᱬᱮ ᱢᱟᱦᱟ ᱢᱟᱱᱟᱣ ᱦᱩᱭᱩᱜᱼᱟ ᱜᱚᱴ ᱯᱩᱡᱟᱹ ᱛᱟᱨᱯᱚᱨ ᱫᱚᱥᱨᱟ ᱫᱤᱱ ᱫᱚ ᱵᱚᱸᱜᱟ ᱟᱨ ᱫᱤᱱ ᱫᱚ ᱥᱟᱨᱫᱤ ᱟᱨ ᱡᱟᱞᱮ ᱟᱨ ᱡᱟᱞᱮ ᱫᱚᱥᱟᱨ ᱥᱚᱨᱦᱟᱭ ᱯᱚᱨᱚᱵᱽ ᱫᱚ ᱢᱚᱬᱮ ᱢᱟᱦᱟ ᱠᱚ ᱢᱟᱱᱟᱭᱟ ᱟᱨ ᱠᱟᱨᱟᱢ ᱯᱚᱨᱚᱵᱽ ᱠᱚᱫᱚ ᱟᱞᱮ ᱴᱷᱮᱱ ᱫᱚ ᱵᱟᱝ ᱦᱩᱭᱩᱜᱼᱟ ᱛᱚ ᱚᱱᱟ ᱠᱚᱫᱚ ᱩᱱᱟᱹᱜ ᱵᱟᱹᱧ ᱵᱟᱲᱟᱭᱟ ᱛᱚ ᱦᱩᱭᱩᱜ ᱜᱮᱭᱟ ᱱᱚᱣᱟ ᱯᱩᱨᱩᱞᱤᱭᱟᱹ ᱦᱚᱱᱚᱛ ᱨᱮ ᱮᱴᱟᱜ ᱮᱴᱟᱜ ᱟᱛᱳ ᱠᱚᱨᱮ ᱦᱩᱭᱩᱜ ᱜᱮᱭᱟ ᱡᱷᱚᱛᱚ ᱞᱮᱠᱟᱱ ᱯᱚᱨᱚᱵᱽ ᱜᱮ ᱦᱩᱭᱩᱜᱼᱟ ᱡᱟ ᱴᱩᱠᱩ ᱢᱟᱱᱮ ᱯᱚᱨᱚᱵᱽ ᱵᱟᱲᱟᱭᱟᱹᱧ ᱚᱱᱟ ᱠᱚ ᱞᱟᱹᱭ ᱥᱚᱫᱚᱨ ᱠᱤᱫᱟᱹᱧ